ᱦᱮᱞᱳ ᱵᱟᱹᱵᱞᱩ ᱢᱮᱱᱫᱟᱹᱧ ᱠᱤ ᱜᱟᱯᱟ ᱟᱢᱟᱜ ᱜᱟᱹᱰᱤ ᱯᱷᱟᱠᱟ ᱢᱮᱱᱟᱜᱼᱟ ᱤᱧᱟᱹᱝ ᱫᱤᱥᱚᱢ ᱚᱲᱟᱜ ᱠᱷᱚᱱ ᱱᱚᱰᱮ ᱟᱹᱜᱩ ᱞᱟᱹᱜᱤᱫ ᱜᱟᱹᱰᱤ ᱠᱚᱨᱟᱣ ᱠᱮᱭᱟᱹᱧ ᱛᱤᱱᱟᱹᱜ ᱜᱟᱱ ᱜᱚᱱᱚᱰᱝ ᱮᱢ ᱦᱟᱛᱟᱣᱟ ᱳᱭ ᱥᱮᱛᱟᱜ ᱥᱮᱛᱟᱜ ᱜᱮ ᱩᱰᱩᱠᱚᱜ ᱢᱮ ᱡᱟᱛᱮ ᱟᱹᱭᱩᱵ ᱛᱮᱯᱮ ᱨᱩᱣᱟᱹᱲ ᱫᱟᱲᱮᱭᱟᱜ ᱢᱟ ᱛᱟᱦᱞᱮ ᱯᱷᱟᱠᱟ ᱜᱮᱠᱷᱟᱱ ᱟᱢᱜᱮ ᱟᱹᱜᱩ ᱠᱚᱢ ᱚᱲᱟᱜ ᱨᱮᱱ ᱦᱚᱲ ᱟᱨ ᱛᱤᱱᱟᱹᱜ ᱜᱚᱱᱚᱝ ᱞᱟᱜᱟᱜᱼᱟ ᱚᱱᱟ ᱤᱧ ᱞᱟᱹᱭ ᱤᱧ ᱢᱮ ᱴᱷᱤᱠ ᱜᱮᱭᱟ